ᱞᱟᱦᱟ ᱛᱮᱫᱚ ᱢᱳᱵᱟᱭᱤᱞ ᱵᱟᱝ ᱛᱟᱦᱮᱸᱠᱟᱱ ᱚᱵᱚᱥᱛᱷᱟᱨᱮ ᱩᱱ ᱥᱚᱢᱚᱭ ᱫᱚ ᱚᱱᱟ ᱠᱮᱢᱮᱨᱟ ᱫᱟᱨᱟᱭ ᱛᱮᱜᱮ ᱚᱱᱟ ᱪᱤᱛᱟᱹᱨ ᱠᱚ ᱛᱩᱞᱟᱹᱣᱚᱜ ᱠᱟᱱ ᱛᱟᱦᱮᱱ ᱜᱮᱭᱟ ᱚᱱᱟ ᱞᱮᱠᱟᱛᱮ ᱩᱱ ᱥᱚᱢᱚᱭ ᱚᱱᱟ ᱯᱷᱳᱴᱳᱜᱨᱟᱯᱷ ᱨᱮᱱᱟᱜ ᱡᱟᱦᱟᱸ ᱪᱤᱛᱟᱹᱨ ᱠᱚ ᱦᱤᱡᱩᱜᱚᱜ ᱠᱟᱱ ᱛᱟᱦᱮᱱᱟ ᱱᱤᱛᱚᱜ ᱫᱚ ᱠᱷᱟᱱᱤᱠᱴᱟ ᱟᱹᱨᱩ ᱯᱷᱮᱨᱟᱣ ᱫᱚ ᱦᱩᱭ ᱟᱠᱟᱱ ᱜᱮᱭᱟ ᱱᱤᱛᱚᱜ ᱢᱳᱵᱟᱭᱤᱞ ᱡᱩᱜᱽ ᱨᱮ ᱢᱳᱵᱟᱭᱤᱞ ᱨᱮᱱᱟᱜ ᱠᱮᱢᱮᱨᱟ ᱦᱚᱸ ᱩᱱ ᱚᱠᱛᱚ ᱨᱮ ᱢᱳᱵᱟᱭᱤᱞ ᱛᱟᱦᱮᱸ ᱠᱟᱱ ᱨᱮᱦᱚᱸ ᱢᱤᱫ ᱵᱟᱨ ᱩᱱ ᱚᱠᱛᱚᱨᱮ ᱪᱤᱛᱟᱹᱨ ᱠᱚ ᱴᱷᱤᱠ ᱴᱷᱟᱠ ᱠᱷᱩᱵᱽ ᱢᱟᱱᱮ ᱥᱟᱯᱷᱟ ᱥᱟᱹᱯᱷᱤᱧᱚᱜ ᱵᱟᱝ ᱦᱩᱭᱩᱜ ᱠᱟᱱ ᱛᱟᱦᱮᱸᱫ ᱱᱤᱛᱚᱜ ᱫᱚ ᱢᱳᱵᱟᱭᱤᱞ ᱨᱮᱦᱚᱸ ᱟᱭᱢᱟ ᱮᱯᱥ ᱟᱭᱢᱟ ᱚᱱᱠᱟᱱᱟᱜ ᱢᱤᱫᱴᱟᱱ ᱵᱷᱟᱹᱜᱤ ᱪᱤᱛᱟᱹᱨ ᱦᱤᱡᱩᱜ ᱨᱮᱱᱟᱜ ᱢᱤᱫᱴᱟᱱ ᱞᱮᱱᱥ ᱤᱭᱟᱹ ᱠᱚᱦᱚᱸ ᱢᱮᱱᱟᱜᱼᱟ ᱚᱱᱠᱟ ᱞᱮᱠᱟᱛᱮ ᱮᱱᱟᱝ ᱟᱜ ᱢᱳᱵᱟᱭᱤᱞ ᱨᱮᱱᱟᱜ ᱡᱟᱦᱟᱸ ᱠᱮᱢᱮᱨᱟ ᱱᱤᱛᱚᱜ ᱟᱜ ᱢᱳᱵᱟᱭᱤᱞ ᱨᱮᱱᱟᱜ ᱠᱮᱢᱮᱨᱟ ᱨᱮᱱᱟᱜ ᱠᱟᱹᱴᱤᱡ ᱛᱚᱯᱷᱟᱛ ᱥᱮ ᱯᱷᱟᱨᱟᱠ ᱫᱚ ᱠᱟᱹᱴᱤᱡ ᱧᱮᱞ ᱧᱟᱢᱚᱜ ᱠᱟᱱᱟ ᱟᱨ ᱮᱱᱟᱝᱼᱟᱜ ᱠᱷᱚᱱ ᱫᱚ ᱱᱤᱛᱚᱜᱼᱟᱜ ᱫᱚ ᱠᱤᱪᱷᱩ ᱠᱷᱟᱹᱱᱤᱠᱴᱟ ᱚᱱᱟ ᱪᱤᱛᱟᱹᱨ ᱠᱚ ᱥᱟᱯᱷᱟ ᱥᱟᱹᱯᱷᱤ ᱧᱮᱞ ᱨᱮᱱᱟᱜ ᱦᱚᱸ ᱢᱳᱵᱟᱭᱤᱞ ᱨᱮ ᱢᱤᱫᱴᱟᱱ ᱟᱹᱰᱤᱴᱟ ᱥᱚᱦᱞᱮ ᱫᱚ ᱦᱮᱡ ᱠᱟᱱᱟ ᱚᱱᱟ ᱞᱮᱠᱟᱛᱮ ᱞᱟᱹᱭ ᱜᱟᱱᱚᱜᱼᱟ ᱞᱟᱦᱟ ᱛᱮᱱᱟᱜ ᱯᱷᱳᱴᱳᱜᱨᱟᱯᱷ ᱥᱮ ᱱᱤᱛᱚᱜ ᱟᱜ ᱚᱱᱟ ᱠᱮᱢᱮᱨᱟ ᱫᱚ ᱞᱟᱦᱟ ᱛᱮᱱᱟᱜ ᱠᱷᱚᱱᱫᱚ ᱟᱹᱰᱤᱜᱮ ᱟᱹᱨᱩ ᱯᱷᱮᱨᱟᱣ ᱧᱚᱜ ᱠᱟᱱᱟ ᱟᱨ ᱥᱚᱦᱞᱮ ᱧᱚᱜ ᱠᱟᱱᱟ